ᱱᱚᱣᱟ ᱴᱚᱴᱷᱟ ᱨᱮᱫᱚ ᱪᱮᱬᱮ ᱠᱚ ᱧᱮᱞᱚᱜᱼᱟ ᱠᱤᱥᱱᱤ ᱠᱟᱺᱦᱩ ᱯᱚᱛᱟᱢ ᱟᱨ ᱱᱚᱝᱠᱟᱜᱮ ᱟᱨᱦᱚᱸ ᱠᱩᱬᱤᱫ ᱠᱚ ᱠᱚᱦᱚᱸ ᱧᱮᱞᱚᱜᱼᱟ ᱚᱱᱟᱨᱮ ᱰᱷᱤᱯᱪᱩᱭ ᱠᱚᱦᱚᱸ ᱠᱚ ᱧᱮᱞᱚᱜ ᱜᱮᱭᱟ ᱱᱩᱠᱩ ᱠᱚᱸᱜ ᱠᱚ ᱟᱫᱚ ᱱᱩᱠᱩ ᱠᱚ ᱢᱩᱫᱽᱨᱮ ᱤᱧᱫᱚ ᱱᱩᱠᱩᱧ ᱠᱩᱥᱤ ᱟᱠᱚᱣᱟ ᱡᱟᱦᱟᱸ ᱡᱮ ᱢᱤᱫᱴᱟᱱ ᱦᱩᱭᱩᱜ ᱠᱟᱱᱟ ᱠᱚ ᱰᱷᱤᱯᱪᱩᱭ ᱪᱮᱬᱮ ᱱᱩᱠᱩ ᱫᱚ ᱪᱮᱫ ᱦᱚᱸ ᱵᱟᱠᱚ ᱠᱟᱹᱭᱟ ᱡᱟᱦᱟᱸᱭ ᱡᱮ ᱤᱧᱦᱚᱧ ᱪᱟᱹᱥᱤ ᱠᱟᱱ ᱜᱮᱭᱟ ᱢᱮᱱᱠᱷᱟᱱ ᱪᱟᱥᱼᱟᱹᱧ ᱟᱹᱰᱤᱜᱟᱱ ᱡᱤᱱᱤᱥ ᱡᱟᱦᱟᱸᱭ ᱠᱚ ᱦᱩᱲᱩ ᱠᱚᱵᱚᱱ ᱪᱟᱥᱟ ᱦᱩᱲᱩ ᱛᱟᱞᱟᱨᱮ ᱡᱩᱫᱤ ᱠᱷᱩᱱᱴᱤ ᱠᱚ ᱵᱤᱫ ᱠᱟᱜᱼᱟ ᱫᱟᱨᱮ ᱠᱚ ᱛᱟᱦᱮᱱᱟ ᱚᱸᱰᱮ ᱠᱚ ᱟᱵ ᱠᱚᱜᱼᱟ ᱟᱨ ᱩᱱᱠᱩᱜᱮ ᱟᱨᱵᱟᱠᱷᱟᱱ ᱡᱟᱦᱟᱸ ᱛᱤᱱᱟᱹᱜ ᱥᱚᱥᱨᱚᱡ ᱠᱚ ᱦᱩᱲᱩ ᱫᱟᱨᱮ ᱠᱚ ᱡᱚᱢᱟ ᱛᱤᱡᱩ ᱠᱚ ᱱᱩᱠᱩ ᱠᱚᱠᱚ ᱡᱚᱢ ᱠᱚᱣᱟ ᱟᱨ ᱚᱱᱟ ᱠᱷᱟᱹᱛᱤᱨ ᱛᱮ ᱱᱩᱠᱩ ᱫᱚ ᱟᱵᱚᱣᱟᱜ ᱩᱯᱠᱟᱹᱨ ᱮᱫᱟᱠᱚ ᱟᱵᱚᱣᱟᱜ ᱠᱚ ᱢᱟᱱᱮ ᱟᱵᱚᱣᱟᱜ ᱠᱟᱹᱢᱤᱨᱮ ᱜᱚᱲᱚ ᱠᱚ ᱮᱢᱚᱜᱼᱟ ᱛᱤᱡᱩ ᱩᱨᱩ ᱠᱚ ᱡᱚᱢ ᱠᱚᱣᱟ ᱱᱚᱣᱟ ᱤᱫᱤ ᱠᱟᱛᱮᱫ ᱱᱩᱠᱩᱧ ᱠᱩᱥᱤ ᱟᱠᱚᱣᱟ ᱟᱨ ᱛᱟᱦᱚᱞᱮ ᱠᱤᱥᱱᱤ ᱠᱚᱦᱚᱸ ᱵᱟᱠᱚ ᱠᱟᱹᱭᱟ ᱱᱟᱯᱟᱭ ᱜᱮᱭᱟ ᱠᱚ ᱢᱮᱱᱠᱷᱟᱱ ᱫᱚ ᱩᱱᱠᱩ ᱫᱚ ᱨᱟᱜ ᱵᱟᱲᱟᱭᱟᱠᱚ ᱪᱮᱦᱨᱟ ᱟᱸᱡᱚᱢᱚᱜᱼᱟ ᱠᱳᱭᱮᱞ ᱛᱟᱞᱟ ᱛᱟᱞᱟᱨᱮ ᱩᱱᱠᱩ ᱠᱚᱦᱚᱸ ᱠᱩᱥᱤ ᱦᱩᱭᱩᱜᱼᱟ ᱡᱮ ᱩᱱᱠᱩ ᱦᱚᱸ ᱟᱹᱰᱤ ᱪᱮᱦᱨᱟ ᱠᱚ ᱥᱮᱨᱮᱧᱟ ᱟᱹᱰᱤ ᱪᱮᱦᱨᱟ ᱠᱚ ᱨᱟᱦᱟᱭᱟ ᱟᱨ ᱠᱩᱦᱩ ᱠᱩᱦᱩ ᱱᱚᱣᱟ ᱟᱹᱰᱤ ᱪᱮᱦᱨᱟ ᱟᱸᱡᱚᱢᱚᱜᱼᱟ ᱟᱨ ᱢᱤᱴᱷᱩ ᱢᱟ ᱧᱮᱞᱛᱮ ᱟᱹᱰᱤ ᱪᱮᱦᱨᱟ ᱠᱚ ᱧᱮᱞᱚᱜᱼᱟ ᱦᱟᱹᱨᱭᱟᱹᱲ ᱜᱮ ᱢᱮᱱᱠᱷᱟᱱ ᱯᱟᱞᱮ ᱵᱩᱨᱩ ᱫᱤᱥᱚᱢ ᱨᱮ ᱡᱚᱢᱟᱜ ᱠᱚ ᱪᱟᱵᱟᱭᱮᱱ ᱠᱷᱟᱹᱛᱤᱨ ᱛᱮ ᱱᱤᱛᱚᱜ ᱱᱚᱣᱟ ᱟᱹᱛᱩ ᱫᱤᱥᱚᱢ ᱠᱚᱦᱚᱸ ᱠᱚ ᱦᱮᱡ ᱟᱠᱟᱱᱟ ᱤᱧ ᱵᱷᱩᱲᱤᱧ ᱪᱟᱥᱟ ᱠᱟᱹᱢᱨᱩ ᱠᱚᱧ ᱪᱟᱥᱟ ᱱᱚᱣᱟ ᱠᱚ ᱵᱷᱤᱛᱨᱤ ᱨᱮ ᱱᱩᱠᱩ ᱠᱚᱫᱚ ᱟᱫᱚ ᱯᱟᱞᱮᱫ ᱚᱱᱟ ᱨᱮᱸᱜᱮᱡ ᱠᱚᱛᱮ ᱦᱚᱸ ᱚᱱᱟ ᱵᱷᱩᱸᱰᱤ ᱠᱚᱦᱚᱸ ᱠᱚ ᱡᱚᱢᱟ ᱟᱫᱚ ᱱᱚᱣᱟᱜᱮ ᱦᱟᱸᱜ ᱢᱚᱱᱮᱢᱮ ᱢᱤᱫ ᱫᱷᱟᱣ ᱫᱚ ᱟᱹᱲᱤᱥ ᱵᱩᱡᱷᱟᱹᱜᱼᱟ ᱡᱚᱸᱰᱨᱟ ᱠᱚ ᱵᱟᱝ ᱪᱟᱥ ᱜᱟᱱᱚᱜ ᱠᱟᱱᱟ